ᱵᱷᱟᱨᱚᱛ ᱨᱮ ᱦᱚᱭᱼᱦᱤᱸᱥᱤᱫ ᱫᱚ ᱟᱹᱰᱤ ᱪᱮᱦᱨᱟ ᱵᱩᱡᱷᱟᱹᱜᱼᱟ ᱟᱨ ᱱᱚᱣᱟ ᱫᱚ ᱯᱟᱞᱮᱱ ᱟᱵᱚᱣᱟᱜ ᱡᱟᱦᱟᱸ ᱡᱟᱭᱜᱟ ᱠᱚ ᱢᱮᱱᱟᱜᱼᱟ ᱫᱟᱨᱮ ᱱᱟᱹᱲᱤ ᱛᱮ ᱥᱟᱡᱟᱣᱟᱠᱟᱱ ᱛᱮ ᱟᱹᱰᱤ ᱱᱟᱯᱟᱭ ᱜᱮ ᱵᱩᱡᱷᱟᱹᱜᱼᱟ ᱡᱟᱦᱟᱸ ᱞᱮᱠᱟ ᱥᱨᱤᱞᱚᱝᱠᱟ ᱨᱮᱫᱚ ᱨᱮᱭᱟᱲ ᱜᱮ ᱵᱩᱡᱷᱟᱹᱜᱼᱟ ᱢᱮᱱᱠᱷᱟᱱ ᱟᱵᱚ ᱵᱷᱟᱨᱚᱛ ᱨᱮᱫᱚ ᱱᱮᱛᱟᱨ ᱫᱚ ᱫᱟᱨᱮᱼᱱᱟᱹᱲᱤ ᱠᱚ ᱵᱟᱹᱱᱩᱜ ᱛᱮ ᱯᱟᱞᱮᱱ ᱱᱩᱱᱟᱹᱜ ᱫᱚ ᱱᱟᱯᱟᱭ ᱪᱮᱦᱨᱟ ᱨᱮᱭᱟᱲ ᱦᱚᱭ ᱫᱚ ᱵᱟᱵᱚᱱ ᱧᱟᱢᱮᱫᱟ ᱡᱟᱹᱥᱛᱤ ᱟᱵᱚ ᱡᱟᱢᱥᱮᱫᱽᱯᱩᱨ ᱴᱚᱴᱷᱟ ᱨᱮᱫᱚ ᱯᱷᱮᱠᱴᱨᱤ ᱠᱚ ᱦᱮᱱᱟᱜ ᱛᱮ ᱯᱟᱞᱮᱱ ᱞᱚᱞᱚ ᱦᱚᱭ ᱠᱚ ᱟᱹᱰᱤ ᱵᱟᱹᱲᱛᱤ ᱜᱮ ᱦᱤᱡᱩᱜ ᱠᱟᱱᱟ ᱚᱱᱟᱛᱮ ᱱᱮᱛᱟᱨ ᱫᱚ ᱱᱮᱛᱟᱨ ᱫᱚ ᱯᱩᱱ ᱜᱮᱞ ᱢᱚᱬᱮ ᱰᱤᱜᱽᱨᱤ ᱥᱮᱞᱥᱤᱭᱟᱥ ᱠᱷᱚᱱ ᱢᱚᱬᱮ ᱜᱮᱞ ᱢᱚᱬᱮ ᱫᱷᱟᱹᱵᱤᱡ ᱦᱚᱸ ᱟᱹᱰᱤ ᱜᱮ ᱰᱷᱮᱹᱨ ᱟᱠᱟᱱᱟ ᱚᱱᱟᱛᱮ ᱱᱤᱛ ᱫᱚ